ᱤᱧ ᱱᱤᱡᱮᱨᱟᱜ ᱳᱭᱮᱵᱽᱥᱟᱭᱤᱴ ᱫᱚ ᱱᱤᱛ ᱦᱟᱹᱵᱤᱡ ᱛᱮᱫᱚ ᱵᱟᱹᱧ ᱵᱮᱱᱟᱣ ᱠᱟᱫᱟ ᱢᱮᱱᱠᱷᱟᱱ ᱱᱟᱦᱟᱜ ᱡᱩᱜᱽ ᱨᱮ ᱳᱭᱮᱵᱽᱥᱟᱭᱤᱴ ᱫᱚ ᱟᱹᱰᱤᱜᱮ ᱞᱟᱹᱠᱛᱤ ᱢᱮᱱᱟᱜᱼᱟ ᱠᱟᱨᱚᱱ ᱳᱭᱮᱵᱽᱥᱟᱭᱤᱴ ᱢᱟᱫᱽᱫᱷᱚᱢ ᱛᱮ ᱤᱧ ᱤᱧᱟᱹᱜ ᱡᱟᱵᱚᱛᱤᱭᱚ ᱤᱧᱟᱹᱝ ᱩᱯᱨᱩᱢ ᱥᱮ ᱠᱟᱹᱢᱤ ᱦᱚᱨᱟ ᱠᱚ ᱱᱚᱣᱟ ᱳᱭᱮᱵᱽᱥᱟᱭᱤᱴ ᱨᱤᱧ ᱥᱟᱵ ᱠᱟᱛᱮᱧ ᱫᱚᱦᱚ ᱫᱟᱲᱮᱭᱟᱜᱼᱟ ᱟᱜᱟᱢᱤ ᱫᱤᱱ ᱨᱮ ᱡᱚᱠᱷᱚᱱ ᱱᱚᱣᱟ ᱫᱚᱨᱠᱟᱨ ᱯᱟᱲᱟᱜ ᱛᱤᱧᱟᱹ ᱛᱚᱠᱷᱚᱱ ᱜᱮ ᱤᱧᱟᱹᱜ ᱱᱚᱣᱟ ᱳᱭᱮᱵᱽᱥᱟᱭᱤᱴᱤᱧ ᱠᱷᱩᱞᱟᱹᱣ ᱠᱟᱛᱮᱧ ᱧᱮᱞ ᱫᱟᱲᱮᱭᱟᱜᱼᱟ ᱥᱮ ᱫᱚᱨᱠᱟᱨ ᱥᱚᱢᱚᱭ ᱨᱮ ᱱᱟᱣᱟ ᱱᱟᱣᱟ ᱯᱨᱚᱡᱩᱠᱛᱤ ᱢᱟᱫᱽᱫᱷᱚᱢ ᱛᱮ ᱡᱚᱠᱷᱚᱱ ᱜᱮ ᱡᱟᱦᱟᱱᱟᱜ ᱱᱚᱣᱟ ᱛᱚᱛᱛᱷᱚ ᱠᱚ ᱞᱟᱜᱟᱜᱼᱟ ᱮᱴᱟᱜ ᱥᱤᱧ ᱮᱢ ᱫᱟᱲᱮᱭᱟᱜᱼᱟ ᱤᱧ ᱵᱟᱲᱟᱭᱟ ᱳᱭᱮᱵᱽᱥᱟᱭᱤᱴ ᱫᱚ ᱱᱤᱡᱮ ᱱᱤᱡᱮ ᱛᱮᱫᱚ ᱵᱟᱹᱧ ᱵᱮᱱᱟᱣ ᱫᱟᱲᱮᱭᱟᱜᱼᱟ ᱚᱱᱟ ᱳᱭᱮᱵᱽᱥᱟᱭᱤᱴ ᱵᱮᱱᱟᱣ ᱞᱟᱹᱜᱤᱫ ᱫᱚ ᱡᱟᱦᱟᱱᱟᱜ ᱵᱟᱝ ᱡᱟᱦᱟᱱᱟᱜ ᱱᱚᱝᱠᱟᱱ ᱯᱨᱚᱡᱩᱠᱛᱤ ᱥᱮᱱᱴᱟᱨ ᱨᱮ ᱪᱟᱞᱟᱜ ᱦᱩᱭᱩᱜ ᱛᱤᱧᱟᱹ ᱚᱸᱰᱮ ᱪᱟᱞᱟᱣ ᱠᱟᱛᱮ ᱵᱮᱱᱟᱣ ᱦᱩᱭᱩᱜ ᱛᱤᱧᱟᱹ